ᱱᱚᱣᱟ ᱯᱚᱪᱷᱤᱢ ᱵᱚᱝᱜᱚ ᱨᱮᱱ ᱪᱟᱹᱥᱤ ᱠᱚ ᱪᱟᱥ ᱟᱵᱟᱫ ᱫᱟᱠᱚ ᱪᱟᱥ ᱟᱵᱟᱫ ᱠᱟᱛᱮᱫ ᱫᱟᱢ ᱵᱟᱝ ᱧᱟᱢᱚᱜ ᱠᱟᱱᱟ ᱚᱠᱚᱭ ᱫᱚ ᱟᱛᱛᱚᱦᱚᱛᱛᱟᱭ ᱫᱟᱠᱚ ᱚᱠᱟ ᱫᱚ ᱪᱟᱥᱼᱵᱟᱥ ᱠᱟᱜ ᱮ ᱚᱱᱟ ᱠᱚ ᱵᱟᱹᱲᱤᱡ ᱜᱤᱰᱤ ᱠᱟᱜ ᱠᱟᱱᱟ ᱫᱟᱢ ᱵᱟᱝ ᱧᱟᱢ ᱠᱚᱠᱷᱚᱱᱟᱜ ᱛᱮ ᱚᱠᱟ ᱫᱚ ᱟᱭᱢᱟ ᱟᱭᱢᱟ ᱥᱟᱦᱟᱨ ᱠᱚ ᱫᱟᱢᱚᱜ ᱠᱟᱱᱟ ᱟᱨᱦᱚᱸ ᱪᱟᱥ ᱟᱵᱟᱫ ᱠᱟᱛᱮᱫ ᱚᱠᱟᱢ ᱟᱹᱠᱷᱨᱤᱧᱟ ᱚᱱᱟ ᱟᱹᱠᱷᱨᱤᱧ ᱨᱮᱱᱟᱜ ᱫᱟᱢ ᱦᱚᱸ ᱴᱷᱤᱠ ᱢᱚᱛᱚ ᱵᱟᱝ ᱧᱟᱢᱚᱜᱚᱜ ᱠᱟᱱᱟ ᱥᱮ ᱵᱟᱠᱚ ᱧᱟᱢᱫᱟ ᱪᱟᱹᱥᱤ ᱠᱚ ᱟᱹᱰᱤ ᱠᱚᱥᱴᱚ ᱟᱹᱭᱠᱟᱹᱜ ᱠᱟᱱᱟ ᱱᱚᱝᱠᱟᱛᱮ ᱥᱮ ᱱᱤᱝᱠᱟᱜᱮ ᱱᱤᱭᱟᱹ ᱵᱟᱨ ᱦᱚᱸ ᱟᱹᱞᱩ ᱠᱚ ᱪᱟᱥ ᱦᱩᱭ ᱠᱟᱱᱟ ᱠᱚᱨᱟᱣ ᱠᱟᱜᱼᱟ ᱠᱚ ᱠᱚᱨᱟᱣ ᱠᱟᱜᱼᱟ ᱠᱚ ᱪᱟᱹᱥᱤ ᱠᱚᱠᱚ ᱢᱮᱱ ᱵᱟᱲᱟᱭᱫᱟ ᱫᱟᱢ ᱵᱟᱝ ᱧᱟᱢᱚᱜ ᱠᱟᱱᱟ ᱱᱚᱜᱼᱚᱸᱭ ᱟᱹᱰᱤᱜᱟᱱ ᱯᱚᱭᱥᱟ ᱠᱷᱚᱨᱪᱟᱣ ᱠᱟᱱᱟ ᱵᱤᱜᱷᱟᱹᱨᱮ ᱯᱚᱱᱨᱚ ᱵᱤᱥ ᱦᱟᱡᱟᱨ ᱠᱟᱛᱮᱫ ᱠᱷᱚᱨᱪᱟᱣ ᱠᱟᱱᱟ ᱟᱹᱞᱩ ᱨᱮᱱᱟᱜ ᱫᱟᱢ ᱵᱟᱝ ᱧᱟᱢᱚᱜᱚᱜ ᱠᱟᱱᱟ ᱜᱚᱦᱩᱢ ᱠᱚᱠᱚ ᱪᱟᱥ ᱟᱵᱟᱫᱚᱜ ᱠᱟᱱᱟ ᱪᱟᱥ ᱟᱵᱟᱫ ᱠᱟᱛᱮᱫ ᱜᱚᱦᱩᱢ ᱠᱚᱨᱮᱱᱟᱜ ᱫᱟᱢ ᱦᱚᱸᱵᱟᱝ ᱧᱟᱢᱚᱜᱚᱜ ᱠᱟᱱᱟ ᱛᱷᱚᱲᱟᱜᱟᱱ ᱫᱟᱢ ᱨᱟᱠᱟᱵ ᱮᱱᱟ ᱤᱱᱟᱹᱯᱚᱨ ᱱᱤᱛᱚᱜ ᱡᱚᱸᱰᱨᱟ ᱠᱚ ᱨᱚᱦᱚᱭ ᱦᱩᱭ ᱠᱟᱱᱟ ᱟᱫᱚ ᱱᱤᱝᱠᱟ ᱛᱮ ᱡᱚᱫᱤ ᱪᱟᱥ ᱟᱵᱟᱫ ᱠᱟᱛᱮᱫ ᱩᱱᱟᱹᱜ ᱯᱚᱭᱥᱟ ᱠᱷᱚᱨᱚᱪ ᱠᱟᱛᱮᱫ ᱩᱱᱟᱹᱜ ᱠᱷᱟᱴᱟᱣ ᱠᱟᱛᱮᱜ ᱥᱤᱛᱩᱝ ᱵᱟᱹᱭᱦᱟᱹᱲ ᱨᱮ ᱩᱱᱟᱹᱜ ᱥᱤᱛᱩᱝ ᱨᱮ ᱩᱱᱟᱹᱜ ᱞᱚᱞᱚᱨᱮ ᱠᱟᱴᱟᱣ ᱠᱟᱛᱮᱫ ᱡᱚᱫᱤ ᱯᱷᱚᱞᱚᱥ ᱯᱷᱚᱥᱚᱞ ᱦᱩᱭᱩᱜᱼᱟ ᱟᱨ ᱤᱱᱟᱹ ᱠᱚ ᱦᱩᱭ ᱠᱟᱛᱮᱫ ᱡᱚᱫᱤ ᱟᱹᱠᱷᱨᱤᱧ ᱵᱤᱱᱤᱢᱚᱭ ᱛᱮ ᱡᱚᱫᱤ ᱫᱟᱢ ᱵᱟᱝ ᱧᱟᱢᱚᱜᱼᱟ ᱮᱱᱠᱷᱟᱱ ᱛᱮ ᱪᱮᱫ ᱞᱮᱠᱟ ᱵᱩᱡᱷᱟᱹᱜᱼᱟ ᱢᱟᱥᱮ ᱚᱠᱟ ᱫᱚ ᱫᱟᱢ ᱵᱟᱝ ᱧᱟᱢᱚᱜᱼᱟ ᱯᱚᱭᱥᱟ ᱵᱟᱝ ᱦᱩᱭᱩᱜᱼᱟ ᱟᱫᱚ ᱚᱱᱠᱟ ᱠᱟᱛᱮᱫ ᱢᱟ ᱦᱚᱲ ᱢᱟ ᱪᱟᱹᱥᱤᱼᱵᱟᱹᱥᱤ ᱠᱚᱢᱟ ᱵᱟᱝ ᱴᱤᱠᱟᱹᱜ ᱛᱟᱠᱚ ᱚᱱᱠᱟ ᱛᱮᱢᱟ ᱯᱚᱭᱥᱟ ᱠᱚ ᱠᱷᱚᱨᱚᱪᱚᱜ ᱛᱟᱠᱚᱣᱟ ᱫᱟᱢ ᱵᱟᱠᱚ ᱧᱟᱢᱟ ᱤᱱᱠᱟᱹ ᱛᱮᱢᱟ ᱟᱛᱛᱚᱦᱚᱛᱛᱟ ᱠᱟᱛᱮᱫ ᱪᱮᱫ ᱠᱚ ᱪᱤᱠᱟᱹᱭᱟ ᱟᱛᱛᱚᱦᱚᱛᱴᱟ ᱭᱟᱠᱚ